ᱦᱮᱞᱳ ᱥᱮᱢᱚᱞ ᱫᱟ ᱦᱮᱸ ᱞᱟᱹᱭ ᱫᱟᱹᱧ ᱡᱮ ᱜᱟᱯᱟ ᱜᱟᱛᱮ ᱠᱚᱲᱟᱣᱟᱛᱮᱜ ᱟᱢᱟᱜ ᱦᱳᱴᱮᱞᱨᱮ ᱡᱚᱢ ᱧᱩ ᱨᱮᱭᱟᱜ ᱵᱮᱵᱚᱥᱛᱷᱟ ᱞᱟᱹᱭ ᱦᱩᱭᱩᱜ ᱠᱟᱱᱟ ᱪᱮᱫ ᱦᱩᱭᱩᱜ ᱟᱥᱮ ᱵᱟᱝ ᱦᱩᱭᱩᱜᱼᱟ ᱚᱻ ᱦᱩᱭᱩᱜ ᱜᱮᱭᱟ ᱟᱨ ᱜᱟᱹᱰᱤ ᱯᱟᱨᱠᱤᱝ ᱠᱚ ᱨᱮᱭᱟᱜ ᱡᱟᱭᱜᱟ ᱠᱚ ᱢᱮᱱᱟᱜ ᱟᱥᱮ ᱵᱟᱝ ᱚᱻ ᱦᱮᱸ ᱚᱱᱟᱜᱮ ᱛᱟᱦᱞᱮ ᱜᱟᱯᱟ ᱫᱚᱥ ᱵᱟᱡᱟᱜ ᱜᱟᱱ ᱦᱮᱸ ᱦᱮᱸ ᱡᱚᱛᱚᱢ ᱨᱮᱰᱤ ᱠᱟᱜᱼᱟ ᱦᱮᱸ ᱦᱮᱸ ᱫᱚᱥᱴᱟ ᱠᱷᱟᱱ ᱜᱮ ᱦᱩᱭᱩᱜᱼᱟ